ᱦᱮᱸ ᱪᱤᱱᱦᱟᱹ ᱠᱩᱣᱟᱧ ᱩᱱᱠᱩᱣᱟᱜ ᱮᱡᱮᱱᱰᱟ ᱠᱚᱫᱚ ᱦᱩᱭᱩᱜ ᱠᱟᱱᱟ ᱴᱤ ᱮᱢ ᱥᱤ ᱵᱤ ᱡᱮ ᱯᱤ ᱥᱤ ᱯᱤ ᱮᱢ ᱦᱮᱸ ᱤᱧ ᱜᱚᱲᱚ ᱠᱚᱧ ᱧᱟᱢᱟ ᱡᱮᱢᱚᱱ ᱯᱚᱧᱪᱟᱭᱮᱛ ᱨᱮᱱᱟᱜ ᱠᱟᱹᱢᱤ ᱠᱟ ᱥᱱᱤ ᱠᱚᱨᱮᱱᱟᱜ ᱠᱷᱚᱵᱚᱨ ᱠᱚ ᱧᱟᱢᱟ ᱠᱟᱹᱢᱤ ᱠᱚ ᱜᱚᱲᱚᱧ ᱮᱢᱟᱹ ᱦᱟᱹᱧᱟ ᱚᱱᱠᱟ ᱠᱟᱛᱮᱜ ᱤᱧ ᱜᱚᱲᱚᱧ ᱧᱟᱢᱟ